ᱵᱷᱟᱨᱚᱛᱤᱭᱟᱹ ᱱᱩᱠᱨᱤ ᱨᱮᱱᱟᱜ ᱵᱟᱡᱟᱨ ᱫᱚᱢᱮ ᱫᱚ ᱵᱟᱝ ᱵᱩᱜᱤᱭᱟ ᱦᱚᱲ ᱞᱮᱠᱷᱟ ᱥᱟᱶ ᱛᱩᱞᱩᱡ ᱞᱮᱠᱷᱟᱱ ᱟᱹᱰᱤ ᱜᱟᱱ ᱚᱞ ᱯᱟᱲᱦᱟᱮ ᱢᱟᱹᱱᱢᱤ ᱱᱩᱠᱨᱤ ᱯᱟᱱᱛᱷᱟ ᱨᱮ ᱢᱮᱱᱟᱜ ᱠᱚᱣᱟ ᱟᱨ ᱟᱹᱰᱤ ᱜᱟᱱ ᱚᱞ ᱯᱟᱲᱦᱟᱣ ᱢᱟᱹᱱᱢᱤ ᱱᱩᱠᱨᱤ ᱵᱟᱝ ᱛᱮ ᱦᱟᱥᱟ ᱢᱟᱜ ᱠᱟᱹᱢᱤ ᱠᱟᱛᱮᱫ ᱡᱤᱭᱚᱱ ᱠᱚ ᱵᱤᱛᱟᱹᱣ ᱮᱫᱟ ᱢᱮᱱ ᱫᱚ ᱦᱚᱲ ᱞᱮᱠᱷᱟ ᱥᱟᱸᱜᱮ ᱥᱟᱶᱛᱮ ᱱᱩᱠᱨᱤ ᱠᱟᱹᱢᱤ ᱠᱟᱹᱥᱱᱤ ᱨᱮᱱᱟᱜ ᱥᱤᱴ ᱦᱚᱸ ᱵᱟᱹᱲᱛᱤ ᱦᱩᱭᱩᱜᱼᱟ ᱡᱟᱦᱟᱸ ᱛᱮ ᱚᱞ ᱯᱟᱲᱦᱟᱣ ᱢᱟᱹᱱᱢᱤ ᱵᱮᱠᱟᱨ ᱟᱞᱚ ᱠᱚ ᱛᱟᱦᱮᱱ